ᱦᱚᱸ ᱯᱟᱭᱨᱟᱜ ᱫᱚ ᱢᱟᱹᱱᱢᱤ ᱦᱚᱯᱚᱱᱟᱜ ᱟᱹᱰᱤ ᱢᱟᱨᱟᱝ ᱞᱮᱠ ᱠᱟᱱᱟ ᱯᱟᱭᱨᱟ ᱞᱮᱱ ᱠᱷᱟᱱ ᱛᱤ ᱡᱟᱸᱜᱟ ᱦᱚᱲᱢᱚ ᱥᱟᱱᱟᱢ ᱮᱠᱥᱟᱨᱥᱟᱭᱤᱡᱚᱜᱼᱟ ᱵᱩᱫᱽᱫᱷᱤ ᱰᱷᱮᱨᱚᱜᱼᱟ ᱮᱠᱥᱟᱨᱥᱟᱭᱤᱡᱽ ᱞᱮᱱᱠᱷᱟᱱ ᱟᱨ ᱢᱟᱹᱱᱢᱤ ᱦᱚᱯᱚᱱ ᱡᱟᱱᱟᱢ ᱠᱟᱛᱮᱜ ᱯᱟᱭᱨᱟᱜ ᱮᱢ ᱜᱟᱱ ᱠᱷᱟᱱ ᱜᱟᱰᱟ ᱢᱩᱸᱰᱩ ᱠᱚᱨᱮ ᱦᱚᱸ ᱟᱹᱰᱤ ᱱᱟᱯᱟᱭ ᱛᱮᱢ ᱯᱟᱨᱚᱢ ᱫᱟᱲᱮᱭᱟᱜᱼᱟ ᱡᱟᱦᱟᱱᱟᱜ ᱚᱥᱩᱵᱤᱫᱷᱟ ᱵᱟᱭ ᱦᱩᱭᱩᱜᱼᱟ ᱯᱷᱩᱥ ᱯᱷᱩᱥ ᱠᱚᱦᱚᱸ ᱴᱷᱤᱠ ᱪᱟᱞᱟᱜᱼᱟ

ᱛᱤ ᱡᱟᱸᱜᱟ ᱟᱹᱰᱤ ᱱᱟᱯᱟᱭ ᱵᱩᱡᱷᱟᱹᱜᱼᱟ ᱨᱳᱜᱽ ᱟᱡᱟᱨ ᱠᱚᱨᱮ ᱠᱷᱚᱱᱟᱜ ᱥᱟᱦᱟᱨᱮᱢ ᱛᱟᱦᱮᱱᱟ ᱦᱚᱲᱢᱚ ᱡᱮᱦᱮᱛᱩ ᱢᱟᱭᱟᱝ ᱴᱷᱤᱠ ᱪᱚᱲᱚ ᱯᱨᱚᱪᱚᱲᱚᱜᱼᱟ ᱞᱟᱸᱜᱟ ᱞᱮᱱᱠᱷᱟᱱᱮᱢ ᱡᱤᱞᱤᱝ ᱡᱤᱞᱤᱧᱮᱢ ᱥᱟᱦᱮᱫᱟ ᱚᱱᱟ ᱤᱫᱤ ᱠᱟᱛᱮᱜ ᱯᱷᱩᱥ ᱯᱷᱩᱥ ᱦᱚᱸ ᱮᱠᱥᱟᱨᱥᱟᱭᱤᱡᱚᱜᱼᱟ ᱟᱨ ᱢᱟᱭᱟᱢ ᱜᱚᱴᱟ ᱛᱤ ᱡᱟᱸᱜᱟᱭ ᱫᱟᱹᱲᱟ ᱚᱱᱟ ᱤᱫᱤ ᱠᱟᱛᱮᱜ ᱯᱟᱭᱨᱟ ᱪᱮᱫᱚᱜ ᱫᱚ ᱟᱹᱰᱤ ᱢᱟᱨᱟᱝ ᱞᱮᱠ ᱠᱟᱱᱟ ᱢᱚᱪᱟ ᱠᱚᱯᱮᱫ ᱠᱟᱛᱮ ᱥᱟᱦᱮᱫ ᱫᱚ ᱥᱟᱢᱵᱽᱲᱟᱣ ᱦᱩᱭᱩᱜᱼᱟ